ᱯᱩᱨᱵᱚᱵᱚᱨᱫᱷᱚᱢᱟᱱ ᱦᱚᱱᱚᱛ ᱨᱮ ᱥᱚᱫᱚᱨ ᱞᱮᱱᱰᱢᱟᱨᱠ ᱥᱮ ᱥᱟᱸᱜᱷᱟᱨᱤᱭᱟᱹ ᱨᱤᱡᱷᱟᱹᱣ ᱟᱱ ᱡᱟᱭᱜᱟ ᱠᱚᱫᱚ ᱦᱩᱭᱩᱜ ᱠᱟᱱᱟ ᱮᱠᱥᱳ ᱟᱴ ᱢᱚᱱᱫᱤᱨ ᱡᱟᱦᱟᱸᱨᱮ ᱟᱹᱰᱤ ᱜᱟᱱ ᱦᱚᱲ ᱟᱹᱰᱤ ᱟᱭᱢᱟ ᱡᱟᱭᱜᱟ ᱠᱷᱚᱱ ᱯᱩᱡᱟᱹᱜ ᱠᱚ ᱦᱤᱡᱩᱜᱼᱟ ᱧᱮᱧᱮᱞ ᱠᱚ ᱦᱤᱡᱩᱜᱼᱟ ᱟᱨ ᱢᱮᱱᱟᱜᱼᱟ ᱵᱮᱦᱩᱞᱟ ᱞᱚᱠᱷᱤᱱᱫᱚᱨ ᱞᱳᱦᱟᱨ ᱵᱟᱥᱚᱨᱜᱷᱚᱨ ᱢᱮᱱᱟᱜᱼᱟ ᱤᱱᱟᱹ ᱠᱚᱜᱮ ᱱᱚᱸᱰᱮ ᱫᱚ ᱨᱤᱱᱡᱷᱟᱹᱣᱟᱱ ᱡᱟᱭᱜᱟ ᱫᱚ ᱢᱮᱱᱟᱜᱼᱟ